ᱟᱵᱚ ᱛᱤᱨᱞᱟᱹ ᱦᱚᱯᱚᱱ ᱫᱚ ᱥᱟᱹᱲᱤ ᱵᱟᱸᱫᱮ ᱠᱟᱛᱮ ᱜᱮ ᱟᱹᱰᱤ ᱱᱟᱯᱟᱭ ᱵᱚᱱ ᱧᱮᱞᱚᱜᱼᱟ ᱚᱱᱟᱛᱮ ᱤᱧᱫᱚ ᱟᱹᱰᱤ ᱠᱩᱥᱤᱧ ᱵᱩᱡᱷᱟᱹᱣᱟ ᱟᱨ ᱦᱚᱨ ᱨᱮ ᱦᱤᱡᱩᱜ ᱥᱮᱱᱚᱜ ᱨᱮ ᱦᱚᱲ ᱠᱚ ᱧᱮᱞ ᱵᱟᱲᱟ ᱨᱮᱠᱚ ᱢᱮᱱᱟ ᱛᱤᱱᱟᱹᱜ ᱢᱚᱡᱽ ᱥᱟᱹᱲᱤ ᱵᱟᱸᱫᱮ ᱠᱟᱫᱟ ᱛᱤᱱᱟᱹᱜ ᱪᱮᱦᱨᱟ ᱧᱮᱞᱚᱜ ᱠᱟᱱᱟ ᱚᱱᱟᱛᱮ ᱤᱧᱦᱚᱸ ᱥᱟᱹᱲᱤ ᱵᱟᱸᱫᱮ ᱫᱚ ᱟᱹᱰᱤ ᱜᱮᱧ ᱠᱩᱥᱤᱭᱟᱜᱼᱟ ᱚᱱᱟᱛᱤᱧ ᱢᱮᱱᱟ ᱥᱟᱹᱲᱤ ᱜᱮᱵᱚᱱ ᱦᱚᱨᱚᱜᱟ ᱟᱨ ᱢᱚᱡᱽ ᱜᱮᱵᱚᱱ ᱧᱮᱞᱚᱜᱼᱟ ᱚᱱᱟᱛᱮ ᱤᱧᱦᱚᱸ ᱟᱹᱰᱤ ᱠᱩᱥᱤᱭᱟᱜᱼᱟ ᱥᱟᱹᱲᱤ ᱵᱟᱸᱫᱮ ᱫᱚ ᱥᱟᱹᱲᱤ ᱜᱮᱵᱚᱱ ᱦᱚᱨᱚᱜᱟ ᱟᱵᱚ ᱴᱷᱮᱱ ᱫᱚ ᱛᱤᱨᱞᱟᱹ ᱦᱚᱯᱚᱱ ᱴᱷᱮᱱ ᱫᱚ ᱥᱟᱹᱲᱤ ᱛᱮᱜᱮ ᱟᱹᱰᱤ ᱥᱳᱵᱷᱟᱭᱟ ᱦᱚᱲᱢᱚ ᱟᱨ ᱱᱟᱯᱟᱭ ᱜᱮᱵᱚᱱ ᱧᱮᱞᱚᱜᱼᱟ ᱚᱱᱟᱛᱮ ᱤᱧᱫᱚ ᱟᱹᱰᱤᱧ ᱠᱩᱥᱤᱭᱟᱜᱼᱟ